ᱱᱤᱭᱟᱹ ᱟᱞᱮ ᱯᱟᱥᱮᱨᱮ ᱢᱮᱱᱟᱜ ᱠᱟᱜ ᱜᱮᱭᱟ ᱞᱟᱹᱴᱩ ᱢᱟᱨᱟᱝ ᱮᱥᱴᱮᱰᱤᱭᱟᱢ ᱵᱟᱹᱧ ᱞᱟᱹᱭᱟ ᱞᱟᱹᱴᱩ ᱰᱟᱝᱜᱟ ᱠᱟᱱ ᱜᱮᱭᱟ ᱢᱮᱱᱟᱜ ᱜᱮᱭᱟ ᱟᱨ ᱚᱱᱰᱮ ᱚᱱᱰᱮ ᱠᱷᱚᱱ ᱡᱟᱸᱦᱟᱭ ᱧᱮᱞ ᱡᱚᱝ ᱦᱚᱲ ᱦᱚᱸ ᱢᱮᱱᱟᱜ ᱜᱮᱭᱟ ᱵᱟ ᱡᱟᱸᱦᱟᱭ ᱚᱱᱰᱮ ᱠᱚ ᱠᱳᱪ ᱢᱮᱱᱟᱜ ᱠᱚ ᱜᱮᱭᱟ ᱚᱱᱰᱮ ᱠᱚᱦᱚᱸ ᱢᱤᱫᱴᱟᱱ ᱵᱷᱚᱨᱛᱤ ᱠᱟᱛᱮᱜ ᱵᱟ ᱴᱮᱱᱤᱝ ᱠᱚᱜᱮᱭᱟᱠᱚ ᱚᱱᱰᱮ ᱦᱚᱸ ᱛᱳ ᱟᱵᱚ ᱥᱟᱫᱷᱟᱨᱚᱱ ᱢᱟᱱᱩᱥ ᱡᱚᱫᱚ ᱚᱱᱰᱮ ᱠᱚ ᱵᱟ ᱮᱠᱥᱮᱥ ᱠᱚ ᱦᱟᱛᱟᱣ ᱠᱷᱟᱱ ᱛᱟᱦᱞᱮ ᱫᱚ ᱩᱱᱤ ᱡᱟᱸᱦᱟᱭ ᱠᱟᱱᱟᱭ ᱢᱮᱱ ᱚᱱᱰᱮᱱᱤᱡ ᱩᱱᱤ ᱵᱟᱰᱟᱭ ᱦᱚᱪᱚ ᱠᱟᱛᱮᱜ ᱵᱟ ᱡᱟᱸᱦᱟᱱᱟᱜ ᱯᱨᱚᱥᱮᱥ ᱢᱮᱱᱟᱜ ᱠᱟᱫᱟ ᱮᱯᱞᱤᱠᱮᱥᱚᱱ ᱫᱤᱭᱮ ᱟᱜᱮ ᱯᱟᱨᱢᱤᱥᱮᱱ ᱦᱟᱛᱟᱣ ᱦᱩᱭᱩᱜᱼᱟ ᱛᱟᱨᱯᱚᱨᱮ ᱜᱮ ᱡᱟᱸᱦᱟᱱᱟᱜ ᱚᱱᱩᱥᱴᱷᱟᱱ ᱵᱟ ᱠᱷᱮᱞᱳᱰ ᱨᱮᱭᱟᱜ ᱤᱵᱷᱮᱱᱴ ᱢᱮᱱᱟᱜ ᱠᱟᱫᱟ ᱚᱱᱰᱮ ᱵᱚᱱ ᱠᱚᱨᱟᱣ ᱦᱚᱪᱚ ᱫᱟᱲᱮᱭᱟᱜᱼᱟ ᱛᱳ ᱡᱟᱸᱦᱟᱱᱟᱜ ᱠᱚ ᱫᱟᱭᱤᱛᱛᱚ ᱢᱮᱱᱟᱜ ᱛᱟᱠᱚᱣᱟ ᱵᱟ ᱰᱮᱥᱤᱯᱤᱞᱤᱱ ᱢᱮᱱᱟᱜᱼᱟ ᱟᱵᱚ ᱡᱟᱛᱮ ᱵᱚᱱ ᱵᱚᱡᱟᱭ ᱫᱚᱦᱚᱭ ᱢᱟ ᱚᱱᱰᱮ ᱪᱟᱞᱟᱣ ᱠᱟᱛᱮᱜ ᱠᱳᱱᱳ ᱵᱟᱹᱲᱤᱡ ᱠᱟᱢᱤ ᱵᱟᱵᱚᱱ ᱠᱟᱹᱢᱤ ᱢᱟ ᱛᱟᱦᱞᱮ ᱜᱮ ᱦᱩᱭᱩᱜᱼᱟ ᱚᱱᱰᱮ ᱤᱵᱷᱮᱱᱴ ᱟᱵᱚ ᱵᱚᱱ ᱠᱚᱨᱟᱣ ᱦᱚᱪᱚ ᱫᱟᱲᱮᱭᱟᱜᱼᱟ